ᱰᱮᱞᱤᱵᱷᱟᱨᱤ ᱵᱚᱭ ᱟᱢ ᱟᱠᱟᱨᱮ ᱢᱮᱱᱟᱜ ᱢᱮᱭᱟ ᱤᱱᱟᱱ ᱠᱷᱚᱱ ᱟᱢ ᱛᱟᱸᱜᱤ ᱨᱮ ᱢᱤᱱᱟᱹᱧᱟ ᱱᱤᱛᱚᱜ ᱫᱩ ᱵᱟᱡᱟᱜ ᱠᱟᱱᱟ ᱟᱢ ᱞᱚᱜᱚᱱ ᱱᱚᱶᱟ ᱥᱩᱪᱚᱱᱟᱛᱮ ᱦᱤᱡᱩᱜ ᱢᱮ ᱤᱧ ᱟᱹᱰᱤ ᱟᱸᱴ ᱫᱟᱠᱟ ᱨᱮᱸᱜᱮᱡ ᱤᱫᱤᱧᱟ